ᱟᱞᱮ ᱱᱚᱜᱼᱚᱭ ᱢᱟᱞᱫᱟ ᱡᱮᱞᱟ ᱨᱮᱫᱚ ᱤᱱᱠᱟ ᱚᱲᱟᱜ ᱠᱚ ᱟᱞᱮᱭᱟᱜ ᱛᱟᱦᱮᱱ ᱛᱟᱞᱮᱭᱟ ᱡᱮ ᱪᱟᱞ ᱞᱮ ᱯᱷᱮᱰᱼᱟ ᱪᱟᱞ ᱯᱷᱮᱰ ᱵᱟᱲᱟ ᱠᱟᱛᱮᱫ ᱦᱚᱸᱜᱼᱚᱭ ᱠᱷᱩᱱᱴᱤ ᱞᱮ ᱞᱟᱜᱟᱣ ᱟᱜᱼᱟ ᱠᱷᱩᱱᱴᱤ ᱞᱟᱜᱟᱣ ᱵᱟᱲᱟ ᱠᱟᱛᱮᱫ ᱡᱮ ᱚᱱᱟᱫᱚ ᱥᱟᱶᱛᱮ ᱞᱮ ᱛᱷᱚᱯᱨᱟᱢ ᱟᱜᱼᱟ ᱢᱚᱡᱽ ᱜᱮ ᱚᱱᱟᱫᱚ ᱜᱳᱞ ᱜᱮ ᱚᱱᱟᱫᱚ ᱢᱚᱡᱽ ᱜᱮ ᱧᱮᱞᱚᱜᱼᱟ ᱚᱱᱠᱟᱜᱮ ᱛᱟᱦᱮᱱᱟ ᱱᱤᱭᱟᱹ ᱠᱚᱫᱚ ᱡᱟᱛᱮ ᱥᱟᱺᱜᱤᱧ ᱠᱷᱚᱱᱮᱢ ᱧᱮᱞᱟ ᱚᱱᱟᱦᱚᱸ ᱮᱠᱫᱚᱢ ᱨᱚᱝ ᱴᱚᱝ ᱠᱟᱛᱮᱫ ᱢᱚᱡᱽᱜᱮ ᱛᱟᱦᱮᱱᱟ ᱟᱨ ᱱᱚᱜᱼᱚᱭ ᱡᱮᱧ ᱢᱮᱱᱮᱫ ᱠᱟᱱ ᱠᱩᱝᱠᱟᱹᱞ ᱠᱩᱝᱠᱟᱹᱞ ᱠᱚ ᱵᱮᱱᱟᱣᱟ ᱪᱮᱫ ᱱᱚᱜᱼᱚᱭ ᱪᱟᱲᱟ ᱠᱚ ᱠᱟᱸᱰᱟ ᱠᱚ ᱥᱮ ᱟᱭᱢᱟ ᱠᱤᱪᱷᱩ ᱠᱚ ᱵᱮᱱᱟᱣᱟ ᱩᱱᱠᱩ ᱫᱚ ᱪᱮᱫ ᱩᱱᱠᱩᱣᱟᱜ ᱫᱚ ᱱᱤᱭᱟᱹ ᱠᱟᱱ ᱜᱮᱭᱟ ᱯᱚᱨᱚᱢ ᱯᱚᱨᱟ ᱢᱟᱱᱮ ᱩᱱᱠᱩ ᱫᱚ ᱥᱮᱫᱟᱭ ᱠᱷᱚᱡ ᱜᱮ ᱢᱟᱱᱮ ᱩᱱᱠᱩ ᱨᱮᱱ ᱜᱚᱲᱚᱢ ᱛᱮᱜ ᱠᱷᱚᱡ ᱜᱚᱲᱚᱢ ᱛᱮᱜ ᱜᱚᱲᱚᱢ ᱛᱮᱜ ᱠᱷᱚᱡ ᱜᱚᱲᱚᱢ ᱛᱮᱜ ᱚᱱᱠᱟ ᱠᱚ ᱱᱩᱠᱩ ᱫᱚ ᱪᱮᱫ ᱵᱮᱱᱟᱣ ᱛᱮᱜᱮ ᱠᱚ ᱛᱟᱦᱮᱱᱟ ᱱᱚᱣᱟ ᱯᱚᱨᱚᱢ ᱯᱚᱨᱟ ᱢᱟᱱᱮ ᱩᱱᱠᱩᱣᱟᱜ ᱠᱩᱝᱠᱟᱹᱞᱟᱜ ᱫᱚ ᱛᱟᱦᱮᱱ ᱛᱮᱜᱮ ᱛᱟᱦᱮᱱᱟ ᱱᱤᱭᱟᱹ ᱠᱚᱫᱚ ᱟᱨ ᱩᱱᱠᱩᱣᱟᱜ ᱡᱤᱱᱤᱥ ᱫᱚ ᱵᱟᱝ ᱪᱟᱵᱟᱜᱼᱟ ᱱᱤᱭᱟᱹ ᱠᱚᱫᱚ ᱛᱟᱦᱮᱸ ᱛᱮᱜᱮ ᱛᱟᱦᱮᱱᱟ